ᱟᱵᱚᱣᱟᱜ ᱵᱷᱟᱨᱚᱛ ᱫᱤᱥᱚᱢ ᱯᱷᱩᱨᱜᱟᱹᱞ ᱞᱟᱹᱜᱤᱫ ᱛᱮ ᱟᱵᱚᱨᱮᱱ ᱥᱟᱱᱛᱟᱲ ᱦᱚᱯᱚᱱ ᱠᱚᱦᱚᱸ ᱠᱚ ᱞᱟᱹᱲᱦᱟᱹᱭ ᱞᱮᱱᱟ ᱩᱱᱠᱩ ᱢᱩᱫᱽᱨᱮ ᱡᱮᱞᱮᱠᱟ ᱥᱤᱫᱩ ᱠᱟᱹᱱᱩ ᱥᱤᱫᱩ ᱠᱟᱹᱱᱩ ᱫᱚ ᱤᱝᱨᱮᱡᱽ ᱥᱟᱶ ᱠᱤᱱ ᱞᱟᱹᱲᱦᱟᱹᱭ ᱞᱮᱱᱟ ᱤᱝᱨᱮᱡᱽ ᱫᱚ ᱟᱵᱚᱣᱟᱜ ᱥᱟᱶᱛᱟᱨᱮ ᱦᱮᱡ ᱠᱟᱛᱮᱫ ᱟᱹᱰᱤ ᱟᱸᱴ ᱠᱚ ᱱᱟᱦᱟᱪᱟᱨᱮᱫ ᱛᱟᱦᱮᱸᱫ ᱡᱮᱞᱮᱠᱟ ᱤᱝᱨᱮᱡᱽ ᱫᱚ ᱟᱵᱚᱨᱮᱱ ᱥᱤᱢ ᱢᱮᱨᱚᱢ ᱠᱚ ᱠᱩᱢᱲᱩᱭᱮᱫ ᱠᱚ ᱛᱟᱦᱮᱱ ᱟᱨ ᱥᱟᱱᱛᱟᱲ ᱠᱚᱣᱟᱜ ᱡᱩᱢᱤ ᱡᱟᱭᱜᱟ ᱦᱚᱸᱠᱚ ᱦᱟᱛᱟᱣᱮᱫ ᱛᱟᱦᱮᱱ ᱚᱱᱟ ᱧᱮᱞ ᱛᱮ ᱥᱤᱫᱩ ᱠᱟᱹᱱᱩ ᱫᱚ ᱵᱟᱝᱠᱤᱱ ᱥᱟᱦᱟᱣ ᱫᱟᱲᱮᱣᱟᱜ ᱛᱮ ᱦᱩᱞ ᱠᱤᱱ ᱛᱮᱭᱟᱨ ᱞᱮᱫᱟ ᱟᱴᱷᱮᱨᱚᱥᱚ ᱯᱚᱧᱪᱟᱱᱱᱚ ᱥᱟᱞ ᱨᱮ ᱤᱱᱟᱹᱛᱟᱭᱚᱢ ᱤᱝᱨᱮᱡᱽ ᱥᱟᱶ ᱫᱚᱠᱤᱱ ᱞᱟᱹᱲᱦᱟᱹᱭ ᱞᱮᱱᱟ